ᱜᱮᱥ ᱡᱩᱞᱫᱚ ᱤᱧᱫᱚ ᱟᱹᱰᱤ ᱵᱷᱟᱹᱜᱤᱧ ᱵᱩᱡᱷᱟᱹᱣᱟ ᱪᱮᱫᱟᱜ ᱡᱮ ᱜᱮᱥᱨᱮ ᱫᱟᱠᱟ ᱪᱚᱸᱫᱟ ᱠᱟᱛᱮᱫ ᱦᱟᱱᱟ ᱱᱤᱭᱟᱹ ᱛᱷᱟᱹᱨᱤ ᱵᱟᱹᱴᱤ ᱜᱟᱥᱟᱣ ᱨᱟᱪᱟ ᱡᱚᱜ ᱴᱟᱺᱰᱤ ᱡᱚᱛᱚᱜᱮᱧ ᱠᱟᱹᱢᱤ ᱫᱟᱲᱮᱭᱟᱜ ᱠᱟᱱᱟ ᱛᱟᱨ ᱢᱚᱫᱽᱫᱷᱮ ᱯᱮᱲᱟ ᱠᱚᱠᱚ ᱦᱮᱡ ᱜᱚᱫᱚᱜ ᱠᱟᱱ ᱠᱷᱟᱱ ᱜᱮᱥᱨᱮ ᱩᱥᱟᱹᱨᱟ ᱪᱟ ᱫᱟᱠᱟ ᱩᱛᱩ ᱵᱟᱱᱟᱨᱤᱧ ᱠᱚᱨᱟᱣᱜᱚᱫ ᱫᱟᱲᱮᱭᱟᱜ ᱠᱟᱱᱟ ᱴᱟᱹᱭᱤᱢ ᱠᱚᱢᱮ ᱦᱟᱛᱟᱣᱫᱟ ᱜᱮᱥᱨᱮ ᱜᱮᱥ ᱡᱩᱞᱛᱮ ᱵᱟᱝ ᱫᱩᱦᱟᱹᱜ ᱠᱟᱱᱟ ᱴᱩᱠᱩᱡ ᱛᱷᱟᱹᱨᱤ ᱵᱟᱹᱴᱤ ᱵᱟᱝ ᱦᱮᱸᱫᱮᱜ ᱠᱟᱱᱟ ᱟᱨ ᱛᱤᱱᱟᱹᱜ ᱠᱷᱚᱨᱚᱪᱤᱧ ᱢᱮᱱᱫᱟ ᱜᱮᱥ ᱤᱱᱟᱹᱜ ᱜᱮᱧ ᱠᱷᱚᱨᱚᱪᱫᱟ